ᱤᱭᱩᱴᱤᱭᱩᱵᱽ ᱤᱭᱩᱴᱤᱭᱩᱵᱽ ᱛᱮᱦᱮᱧ ᱜᱟᱯᱟ ᱮᱢᱚᱱ ᱥᱮᱱᱚᱜ ᱠᱟᱱᱟ ᱟᱵᱚᱨᱮᱱ ᱠᱩᱲᱤ ᱠᱚᱲᱟ ᱤᱭᱩᱴᱤᱭᱩᱵᱽ ᱨᱮ ᱵᱮᱥᱤ ᱵᱷᱤᱭᱩᱥ ᱧᱟᱢ ᱞᱟᱹᱜᱤᱫ ᱛᱮ ᱚᱠᱚᱭ ᱫᱚ ᱨᱮᱹᱞ ᱞᱟᱭᱤᱱ ᱨᱮ ᱛᱤᱸᱜᱩ ᱠᱟᱛᱮᱫ ᱨᱤᱞᱥ ᱵᱷᱤᱰᱤᱭᱳᱭ ᱵᱮᱱᱟᱣ ᱫᱟ ᱚᱠᱚᱭ ᱫᱚ ᱯᱟᱦᱟᱲ ᱪᱮᱛᱟᱱ ᱠᱷᱚᱱ ᱵᱟᱭᱤᱠ ᱱᱤᱭᱮ ᱥᱴᱮᱢ ᱮ ᱵᱮᱱᱟᱣᱫᱟ ᱚᱱᱟ ᱠᱷᱟᱹᱛᱤᱨ ᱛᱮ ᱟᱭᱢᱟ ᱦᱚᱲᱟᱜ ᱡᱤᱣᱤ ᱦᱚᱸ ᱥᱮᱱᱚᱜ ᱠᱟᱱ ᱛᱟᱠᱚᱣᱟ ᱚᱱᱟᱛᱮ ᱤᱭᱩᱴᱤᱭᱩᱵᱽ ᱦᱚᱸ ᱢᱚᱡᱽ ᱫᱚ ᱢᱚᱡᱽ ᱜᱮᱭᱟ ᱠᱷᱟᱨᱟᱯ ᱫᱤᱠ ᱵᱮᱥᱤ ᱫᱚ ᱢᱮᱱᱟᱜᱼᱟ ᱟᱨ ᱚᱱᱟ ᱫᱤᱭᱮ ᱦᱚᱸ ᱵᱷᱟᱞᱮ ᱵᱷᱤᱭᱩᱥ ᱦᱩᱭ ᱞᱮᱱ ᱛᱟᱢ ᱠᱷᱟᱱ ᱚᱱᱟ ᱠᱷᱚᱱᱟᱜ ᱦᱚᱸ ᱴᱟᱠᱟ ᱠᱚ ᱤᱱᱠᱟᱢ ᱫᱟ ᱟᱨ ᱱᱚᱛᱮ ᱟᱵᱚᱨᱮᱱ ᱵᱷᱟᱨᱚᱛ ᱨᱮᱱ ᱡᱩᱣᱟᱹᱱ ᱠᱚᱲᱟ ᱠᱚᱦᱚᱸ ᱛᱮᱦᱮᱧ ᱜᱟᱯᱟ ᱫᱚ ᱵᱟᱹᱲᱤᱡ ᱰᱟᱦᱟᱨ ᱛᱮᱠᱚ ᱥᱮᱱᱚᱜ ᱠᱟᱱᱟ ᱵᱟᱹᱲᱤᱡ ᱰᱟᱦᱟᱨ ᱠᱚ ᱯᱟᱸᱡᱟᱭᱮᱫᱟ ᱚᱠᱟ ᱨᱮᱫᱚ ᱯᱷᱟᱱᱥᱮᱱ ᱦᱩᱭᱩᱜ ᱠᱟᱱᱟ ᱚᱠᱟᱨᱮᱫᱚ ᱢᱮᱞᱟ ᱦᱩᱭᱩᱜ ᱠᱟᱱᱟ ᱚᱸᱰᱮ ᱠᱚ ᱥᱮᱱᱚᱜ ᱠᱟᱱᱟ ᱟᱨ ᱦᱟᱺᱰᱤ ᱯᱟᱹᱣᱨᱟᱹ ᱠᱚᱠᱚ ᱧᱩᱭᱮᱫᱟ ᱟᱨ ᱚᱱᱟ ᱢᱮᱱ ᱠᱟᱛᱮᱫ ᱞᱟᱹᱭ ᱞᱮᱠᱷᱟᱱ ᱦᱚᱸ ᱵᱷᱩᱞ ᱢᱮᱱᱟᱜᱼᱟ ᱛᱤᱦᱤᱧ ᱜᱟᱯᱟ ᱵᱟᱸᱜᱟᱞᱤ ᱡᱟᱹᱛᱤ ᱠᱷᱚᱱ ᱦᱚᱸ ᱟᱵᱤᱥ ᱟᱵᱚ ᱥᱟᱱᱛᱟᱲᱤ ᱠᱚᱲᱟ ᱠᱩᱲᱤ ᱠᱚᱦᱚᱸ ᱚᱞᱚᱜ ᱯᱟᱲᱦᱟᱜ ᱫᱤᱠ ᱫᱤᱭᱮ ᱦᱚᱸ ᱞᱟᱦᱟ ᱫᱚᱠᱚ ᱞᱟᱦᱟᱜ ᱠᱟᱱ ᱜᱮᱭᱟ ᱚᱱᱟᱛᱮ ᱤᱧᱟᱹᱜ ᱢᱮᱱ ᱫᱚ ᱡᱷᱚᱛᱚ ᱠᱚᱲᱟ ᱠᱩᱲᱤ ᱠᱚ ᱵᱩᱡᱷᱟᱹᱣ ᱠᱟᱛᱮᱫ ᱚᱱᱟ ᱠᱚ ᱡᱩᱫᱤ ᱵᱟᱹᱲᱤᱡ ᱰᱟᱦᱟᱨ ᱵᱟᱝ ᱥᱮᱱ ᱠᱟᱛᱮᱫ ᱱᱚᱣᱟ ᱠᱷᱚᱱ ᱢᱚᱡᱽ ᱰᱟᱦᱟᱨ ᱛᱮᱢ ᱥᱮᱱ ᱞᱮᱱᱠᱷᱟᱱ ᱟᱹᱰᱤ ᱟᱨ ᱱᱟᱯᱟᱭ ᱠᱚᱜᱼᱟ